ᱡᱷᱟᱲᱠᱷᱚᱸᱰ ᱨᱮᱫᱚ ᱟᱹᱰᱤ ᱱᱟᱯᱟᱭᱼᱱᱟᱯᱟᱭ ᱡᱟᱭᱜᱟ ᱦᱮᱱᱟᱜᱼᱟ ᱥᱮ ᱵᱩᱨᱩᱠᱚ ᱦᱮᱱᱟᱜᱼᱟ ᱥᱮ ᱜᱟᱰᱟᱼᱢᱩᱸᱰᱩ

ᱟᱨ ᱧᱮᱞᱡᱚᱝ ᱛᱮᱦᱚᱸ ᱪᱮᱦᱨᱟ ᱧᱮᱞᱚᱜᱼᱟ

ᱡᱟᱦᱟᱸᱭ ᱚᱱᱟ ᱡᱟᱜᱟ ᱠᱚᱨᱮ ᱫᱟᱬᱟᱱ ᱪᱟᱞᱟᱜ ᱥᱟᱱᱟ ᱠᱚᱣᱟ ᱩᱱᱠᱩᱫᱚ ᱫᱟᱬᱟᱱ ᱠᱚᱠᱚ ᱪᱟᱞᱟᱜᱼᱟ ᱟᱨᱚ ᱚᱱᱠᱟᱜᱮ

ᱚᱱᱠᱟᱜᱮ ᱟᱨ ᱟᱵᱚᱦᱚᱸ

ᱵᱮᱥ ᱫᱷᱟᱨᱟ ᱧᱮᱞᱡᱚᱝ ᱞᱮᱠᱟ